ᱛᱤᱱ ᱢᱟᱨᱪ ᱩᱱᱤᱥᱥᱚ ᱮᱠᱟᱥᱤ ᱪᱟᱨ ᱮᱯᱨᱤᱞ ᱩᱱᱤᱥᱥᱚ ᱪᱷᱤᱭᱟᱥᱤ ᱥᱳᱞᱞᱳ ᱡᱩᱱ ᱩᱱᱤᱥᱥᱚ ᱩᱱᱤᱥ ᱯᱟᱸᱪ ᱢᱮ ᱫᱩ ᱦᱟᱡᱟᱨ ᱪᱟᱨ ᱟᱴ ᱟᱜᱚᱥᱴ ᱫᱩ ᱦᱟᱡᱟᱨ ᱵᱟᱭᱤᱥ